ᱟᱪᱪᱷᱟ ᱟᱢ ᱫᱚ ᱱᱤᱛ ᱢᱤᱫ ᱥᱚᱝᱥᱟᱨᱤ ᱦᱚᱲ ᱦᱮᱸ ᱚᱱᱟ ᱠᱟᱹᱢᱤ ᱵᱟᱫᱽ ᱠᱟᱛᱮ ᱨᱮᱦᱚᱸ ᱟᱨ ᱪᱮᱫ ᱠᱟᱹᱢᱤ ᱪᱮᱛᱟᱱ ᱨᱮ ᱨᱟᱹᱥᱠᱟᱹ ᱢᱮᱱᱟᱜ ᱛᱟᱢᱟ ᱤᱧ ᱫᱚ ᱟᱹᱰᱤ ᱞᱮᱠᱟᱱᱟᱜ ᱠᱟᱹᱢᱤᱜᱮ ᱠᱩᱥᱤᱭᱟᱜᱼᱟ ᱟᱨ ᱟᱹᱰᱤ ᱞᱮᱠᱟᱱᱟᱜ ᱠᱷᱮᱞᱳᱰ ᱥᱮ ᱮᱱᱮᱡ ᱥᱮᱨᱮᱧ ᱦᱚᱧ ᱠᱩᱥᱤᱭᱟᱜ ᱜᱮᱭᱟ ᱤᱧ ᱱᱚᱣᱟ ᱠᱚ ᱠᱟᱹᱢᱤᱧ ᱵᱟᱲᱟᱭᱟ ᱠᱷᱮᱛ ᱵᱟᱹᱫᱽ ᱥᱮ ᱚᱞᱚᱜ ᱯᱟᱲᱦᱟᱣ ᱟᱭᱢᱟ ᱞᱮᱠᱟᱱᱟᱜ ᱠᱟᱹᱢᱤ ᱜᱮ ᱤᱧ ᱫᱩᱧ ᱠᱩᱥᱤᱭᱟᱜᱼᱟ ᱟᱨ ᱵᱤᱥᱤ ᱠᱟᱭᱛᱮ ᱱᱚᱣᱟᱧ ᱠᱩᱥᱤᱭᱟᱜᱼᱟ ᱮᱱᱮᱡ ᱥᱮᱨᱮᱧ ᱫᱟᱬᱟᱱ ᱡᱚᱢᱼᱧᱩ ᱟᱭᱢᱟ ᱞᱮᱠᱟᱱᱟᱜ ᱜᱮ ᱟᱨ ᱡᱟᱥᱛᱤ ᱠᱟᱭᱛᱮ ᱤᱧ ᱵᱤᱥᱤ ᱫᱩᱧ ᱠᱩᱥᱤᱭᱟᱜᱼᱟ ᱮᱱᱮᱡ ᱥᱮᱨᱮᱧ ᱜᱮ ᱪᱮᱫᱟᱜ ᱥᱮ ᱤᱧ ᱫᱚ ᱢᱤᱫ ᱠᱟᱹᱴᱤᱡ ᱠᱷᱚᱱ ᱜᱮ ᱟᱭᱢᱟ ᱞᱮᱠᱟᱱᱟᱜ ᱮᱱᱮᱡ ᱥᱮᱨᱮᱧ ᱠᱚᱧ ᱵᱟᱰᱟᱭᱟ ᱥᱮᱧ ᱥᱮᱨᱮᱧᱟ ᱟᱨ ᱟᱞᱮ ᱚᱲᱟᱜ ᱨᱮᱱ ᱦᱚᱸ ᱡᱚᱛᱚ ᱜᱮ ᱨᱩᱥᱤᱠᱟ ᱠᱟᱱᱟ ᱠᱚ ᱚᱱᱟ ᱛᱮ ᱤᱧ ᱫᱚ ᱮᱱᱮᱡ ᱥᱮᱨᱮᱧ ᱜᱮ ᱡᱮ ᱡᱟᱹᱥᱛᱤ ᱫᱚᱧ ᱠᱩᱥᱤᱭᱟᱜ ᱥᱮᱧ ᱠᱚᱨᱟᱣ ᱥᱟᱱᱟᱧᱟ ᱮᱱᱮᱡ ᱥᱮᱨᱮᱧ ᱞᱟᱹᱭ ᱛᱮᱫᱚ ᱤᱧ ᱫᱚ ᱟᱭᱢᱟ ᱞᱮᱠᱟᱱᱟᱜ ᱜᱮᱧ ᱵᱟᱰᱟᱭᱟ ᱡᱚᱛᱚ ᱞᱮᱠᱟᱱᱟᱜ ᱜᱮ ᱮᱱᱮᱡ ᱥᱮᱨᱮᱧ ᱫᱚ ᱵᱟᱰᱟᱭ ᱢᱮᱱᱟᱜ ᱛᱤᱧᱟᱹ ᱥᱮᱧ ᱵᱟᱰᱟᱭᱟ ᱟᱨ ᱮᱱᱮᱡ ᱥᱤᱨᱤᱧ ᱫᱚ ᱤᱧ ᱫᱚ ᱚᱲᱟᱜ ᱨᱮᱢᱟᱧ ᱵᱟᱰᱟᱭ ᱜᱮ ᱵᱟᱨᱦᱮ ᱨᱮᱦᱚᱧ ᱮᱱᱮᱡ ᱜᱮᱭᱟ ᱥᱮ ᱚᱲᱟᱜ ᱨᱮᱱ ᱦᱚᱲ ᱴᱷᱮᱱ ᱠᱷᱚᱱ ᱦᱚᱧ ᱥᱮᱲᱟᱣ ᱟᱠᱟᱫᱟ ᱵᱟᱨᱦᱮ ᱨᱮᱱ ᱦᱚᱲ ᱴᱷᱮᱱ ᱠᱷᱚᱱ ᱦᱚᱧ ᱥᱮᱲᱟᱣᱟᱠᱟᱫᱟ ᱚᱱᱟ ᱢᱟ ᱦᱮᱸ ᱜᱮ ᱢᱮᱱᱠᱷᱟᱱ ᱮᱱᱮᱡ ᱥᱮᱨᱮᱧ ᱫᱚ ᱟᱨᱚ ᱦᱚᱸ ᱢᱤᱫᱴᱟᱝ ᱢᱟᱪᱮᱛᱟᱹᱱᱤ ᱦᱮᱱᱟᱭᱟ ᱩᱱᱤᱭ ᱥᱮᱬᱟᱣᱟᱹᱧ ᱛᱟᱦᱮᱱ ᱚᱱᱟ ᱛᱮ ᱤᱧ ᱫᱚ ᱵᱤᱥᱤ ᱫᱚ ᱮᱱᱮᱡ ᱥᱮᱨᱮᱧ ᱜᱮ ᱨᱟᱹᱥᱠᱟᱹᱧ ᱵᱩᱡᱷᱟᱹᱣᱟ ᱟᱨ ᱮᱱᱮᱡ ᱥᱮᱨᱮᱧ ᱞᱟᱹᱭ ᱛᱮᱫᱚ ᱤᱧᱫᱚ ᱥᱟᱱᱟᱢ ᱞᱮᱠᱟᱱᱟᱜ ᱜᱮᱧ ᱵᱟᱰᱟᱭᱟ ᱞᱟᱜᱽᱬᱮ ᱦᱳᱠ ᱫᱚᱝ ᱦᱳᱠ ᱵᱟᱦᱟ ᱦᱳᱠ ᱥᱚᱨᱦᱟᱭ ᱦᱳᱠ ᱵᱟᱦᱟ ᱰᱟᱦᱟᱨ ᱥᱟᱱᱟᱢ ᱞᱮᱠᱟᱱᱟᱜ ᱢᱮᱱᱠᱷᱟᱱ ᱟᱞᱮ ᱫᱚ ᱥᱚᱨᱦᱟᱭ ᱨᱮᱫᱚ ᱵᱤᱥᱤ ᱠᱟᱹᱭᱛᱮ ᱢᱤᱫ ᱧᱤᱫᱟᱹ ᱫᱷᱚᱨᱮ ᱜᱮ ᱥᱚᱨᱦᱟᱭ ᱫᱚᱞᱮ ᱮᱱᱮᱡ ᱛᱟᱦᱮᱱ ᱚᱱᱟ ᱛᱮ ᱤᱧ ᱫᱚ ᱥᱚᱨᱦᱟᱭ ᱫᱚ ᱵᱤᱥᱤᱜᱧ ᱠᱩᱥᱤᱭᱟᱜᱼᱟ ᱥᱚᱨᱦᱟᱭ ᱨᱮ ᱟᱭᱢᱟ ᱞᱮ ᱨᱚᱠᱚᱢ ᱞᱮ ᱮᱱᱮᱡᱟ ᱢᱩᱪᱟᱹᱫ ᱫᱤᱱ ᱨᱮ ᱟᱨ ᱮᱱᱮᱡ ᱥᱮᱨᱮᱧ ᱫᱚ ᱵᱤᱥᱤ ᱜᱮ ᱵᱟᱰᱟᱭ ᱢᱮᱱᱟᱜ ᱛᱤᱧᱟᱹ